ᱤᱧᱟᱹᱜ ᱟᱛᱳᱨᱮ ᱡᱟᱦᱟᱸᱭᱟᱜ ᱛᱤ ᱡᱟᱸᱜᱟ ᱨᱟᱹᱯᱩᱫ ᱠᱟᱱ ᱛᱟᱭᱟ ᱡᱟᱸᱜᱟ ᱨᱟᱹᱯᱩᱫ ᱞᱮᱱᱠᱷᱟᱱ ᱩᱱᱤ ᱫᱚ ᱵᱟᱭ ᱛᱟᱲᱟᱢ ᱵᱟᱲᱟ ᱫᱟᱲᱮᱜ ᱟᱭ ᱚᱲᱟᱜ ᱠᱷᱚᱱ ᱵᱟᱭ ᱩᱰᱩᱝ ᱫᱟᱲᱮᱭᱟᱜ ᱟᱭ ᱟᱨ ᱡᱟᱦᱟᱸᱭᱟᱜ ᱛᱤ ᱨᱟᱹᱯᱩᱫ ᱟᱠᱟᱱ ᱛᱟᱭᱟ ᱩᱱᱤ ᱫᱚ ᱵᱟᱭ ᱡᱚᱢ ᱫᱟᱲᱮᱭᱟᱜᱼᱟ ᱵᱟᱭ ᱠᱟᱹᱢᱤ ᱫᱟᱲᱮᱭᱟᱜ ᱟᱭ ᱥᱮ ᱟᱭᱢᱟ ᱚᱥᱩᱵᱤᱫᱷᱟ ᱨᱮ ᱯᱟᱲᱟᱜ ᱟᱭ ᱚᱲᱟᱜ ᱨᱮᱱ ᱟᱨᱚ ᱢᱤᱫ ᱦᱚᱲᱮ ᱞᱟᱜᱟᱜ ᱟᱭ ᱱᱚᱣᱟ ᱨᱮᱱᱟᱜ ᱪᱤᱠᱤᱛᱥᱟ ᱫᱚ ᱦᱩᱭᱩᱜ ᱠᱟᱱᱟ ᱱᱮᱛᱟᱨ ᱟᱹᱰᱤ ᱨᱚᱠᱚᱢᱟᱜ ᱪᱤᱠᱤᱛᱥᱟ ᱛᱩᱫ ᱠᱟᱱᱟ ᱡᱮᱢᱚᱱ ᱠᱤᱛᱛᱤᱢ ᱵᱷᱟᱵᱛᱮ ᱡᱟᱦᱟᱸᱭᱟᱜ ᱠᱟᱴᱟ ᱨᱟᱹᱯᱩᱫ ᱠᱟᱱᱟ ᱩᱱᱤ ᱫᱚ ᱠᱟᱴᱟ ᱠᱚ ᱞᱟᱜᱟᱣ ᱜᱟᱱᱚᱜᱼᱟ ᱥᱮ ᱦᱩᱭᱤᱞ ᱪᱮᱭᱟᱨ ᱨᱮ ᱫᱩᱲᱩᱵ ᱠᱟᱛᱮᱫ ᱟᱭᱢᱟ ᱦᱟᱱᱛᱮ ᱱᱟᱛᱮ ᱥᱮᱱ ᱫᱟᱲᱮᱭᱟᱜ ᱟᱭ ᱟᱨ ᱡᱟᱦᱟᱸᱭᱟᱜ ᱛᱤ ᱵᱟᱹᱱᱩᱜ ᱛᱟᱭᱟ ᱩᱱᱤ ᱫᱚ ᱛᱤ ᱫᱟᱨᱟᱭᱛᱮ ᱠᱤᱛᱛᱤᱢ ᱛᱤ ᱞᱟᱜᱟᱣ ᱠᱟᱛᱮᱫ ᱠᱟᱹᱢᱤ ᱥᱮ ᱚᱱᱠᱟᱱᱟᱜ ᱠᱚᱭ ᱠᱚᱨᱟᱣ ᱫᱟᱲᱮᱭᱟᱜ ᱟᱭ ᱥᱮ ᱟᱡ ᱛᱮᱜᱮ ᱡᱚᱢ ᱫᱟᱲᱮᱭᱟᱜ ᱟᱭ